ᱵᱳᱰᱳ ᱵᱟᱝᱞᱟ ᱟᱨ ᱥᱟᱱᱛᱟᱲᱤ ᱵᱷᱟᱥᱟ ᱨᱮᱫᱚ ᱟᱹᱰᱤ ᱟᱭᱢᱟ ᱢᱤᱞ ᱢᱮᱱᱟᱜᱼᱟ ᱡᱮᱢᱚᱱ ᱥᱟᱱᱛᱟᱲᱤ ᱛᱮ ᱠᱚᱢ ᱠᱷᱚᱱ ᱥᱚᱥᱠᱨᱤᱛ ᱛᱮ ᱠᱚᱨ ᱠᱚᱴᱚᱢ ᱵᱟᱝᱞᱟ ᱛᱮ ᱠᱟᱠᱲᱟ ᱱᱚᱝᱠᱟ ᱥᱟᱹᱜᱟᱹᱭ ᱢᱮᱱᱟᱜᱼᱟ